ᱪᱮᱫ ᱠᱚᱢ ᱪᱤᱠᱟᱹᱭᱮᱫᱼᱟ ᱟᱨ ᱵᱟᱜᱟᱱ ᱠᱚᱫᱚ ᱪᱮᱫᱞᱮᱠᱟ ᱧᱮᱞᱮᱫᱼᱟᱢ ᱥᱮ ᱵᱟᱝᱼᱟ ᱧᱮᱞ ᱢᱮ ᱛᱮᱦᱮᱧᱼᱜᱟᱯᱟ ᱥᱤᱛᱩᱝ ᱫᱤᱱ ᱫᱟᱨᱮ ᱠᱚ ᱫᱚᱢᱮ ᱜᱚᱥᱚᱜ ᱠᱟᱱᱟ ᱰᱚᱜᱽ ᱠᱚ ᱜᱩᱡᱩᱜ ᱠᱟᱱᱟ ᱫᱟᱜ ᱠᱚ ᱪᱮᱫ ᱪᱚᱝ ᱵᱟᱢ ᱫᱩᱞᱟᱜ ᱠᱟᱱᱟ ᱵᱟᱝᱼᱟ ᱜᱟᱯᱟ ᱠᱷᱚᱱ ᱫᱚ ᱞᱚᱜᱚᱱ ᱦᱤᱡᱩᱜ ᱢᱮ ᱥᱮᱛᱟᱜ ᱨᱮ ᱟᱨ ᱫᱟᱜ ᱠᱚ ᱫᱩᱞᱟᱜ ᱢᱮ ᱟᱨ ᱠᱷᱩᱥᱤᱭᱟᱹᱣ ᱢᱮ ᱟᱨ ᱚᱱᱟ ᱠᱚᱨᱮ ᱫᱚᱢᱮ ᱜᱷᱟᱸᱥ ᱟᱠᱟᱱ ᱫᱚ ᱚᱱᱟ ᱠᱚᱢᱟ ᱠᱷᱟᱹᱛᱤᱨ ᱜᱮ ᱵᱟᱢ ᱠᱷᱟᱹᱛᱤᱨᱟᱜ ᱠᱟᱱ ᱫᱚ ᱪᱮᱫᱞᱮᱠᱟ ᱦᱳᱭᱛᱚ ᱟᱨ ᱚᱸᱰᱮ ᱫᱟᱨᱮ ᱠᱚ ᱜᱚᱡᱽ ᱟᱠᱟᱱᱟ ᱚᱸᱰᱮ ᱵᱟᱦᱟ ᱫᱟᱨᱮ ᱚᱱᱟ ᱯᱚᱦᱟ ᱮᱴᱟᱜ ᱨᱮ ᱢᱮᱱᱟᱜᱼᱟ ᱚᱱᱟ ᱠᱚ ᱨᱚᱦᱚᱭᱟᱜ ᱢᱮ ᱟᱨ ᱛᱟᱨᱯᱚᱨᱮ ᱚᱱᱟ ᱱᱚᱛᱮᱨᱮ ᱜᱷᱟᱸᱥ ᱟᱠᱟᱱᱟ ᱚᱱᱟ ᱠᱚ ᱜᱷᱟᱸᱥ ᱠᱚ ᱛᱩᱫ ᱢᱮ ᱵᱮᱥᱴᱷᱤᱠ ᱠᱟᱹᱢᱤ ᱜᱮ ᱵᱟᱢ ᱠᱟᱹᱢᱤᱭᱮᱫᱼᱟ ᱵᱟᱝᱼᱟ ᱪᱮᱫᱟᱜ ᱪᱮᱫᱟᱜ ᱥᱮ ᱠᱟᱺᱪ ᱞᱚᱜᱚᱱ ᱧᱚᱜ ᱠᱟᱹᱢᱤ ᱢᱮ ᱵᱟᱝᱠᱷᱟᱱ ᱚᱱᱠᱟ ᱛᱮᱢᱟ ᱡᱚᱛᱚ ᱫᱟᱨᱮᱢ ᱜᱚᱡᱽ ᱪᱟᱵᱟ ᱦᱚᱪᱚᱭᱟ ᱦᱳᱭᱛᱳ ᱟᱨ ᱫᱷᱤᱱᱟᱹᱝ ᱡᱮᱢᱚᱱ ᱠᱟᱹᱢᱤ ᱦᱩᱭ ᱠᱟᱛᱮᱫ ᱚᱲᱟᱜ ᱥᱮᱫ ᱦᱤᱡᱩᱜ ᱢᱮ ᱟᱨ ᱵᱟᱡᱟᱨ ᱥᱮᱫ ᱪᱟᱞᱟᱜ ᱦᱩᱭᱩᱜᱼᱟ ᱟᱹᱰᱤ ᱠᱤᱪᱷᱩ ᱵᱟᱡᱟᱨ ᱨᱮᱱᱟᱜ ᱟᱹᱜᱩ ᱛᱮᱱᱟᱜ ᱢᱮᱱᱟᱜᱼᱟ ᱚᱱᱟ ᱠᱚ ᱵᱟᱝ ᱟᱹᱜᱩᱣᱟᱠᱟᱱᱟ ᱦᱳᱭ ᱟᱨ ᱪᱮᱫ ᱠᱚ ᱞᱟᱹᱭᱟ ᱛᱮᱦᱮᱧᱼᱜᱟᱯᱟ ᱢᱟ ᱠᱟᱹᱢᱤ ᱨᱮ ᱢᱚᱱᱮ ᱜᱮ ᱵᱟᱢ ᱞᱟᱜᱟᱣᱮᱫᱼᱟ ᱪᱮᱫᱞᱮᱠᱟ ᱵᱮᱯᱟᱨ ᱪᱮᱫᱞᱮᱠᱟ ᱯᱟᱞᱮ ᱦᱚᱞᱟ ᱟᱯᱮ ᱥᱩᱨ ᱨᱮ ᱤᱭᱟᱹ ᱯᱟᱛᱟ ᱦᱩᱭᱮᱱ ᱫᱚ ᱯᱟᱞᱮᱢ ᱧᱩ ᱵᱩᱞ ᱞᱮ ᱛᱟᱦᱮᱱᱟ ᱚ ᱥᱤᱛᱩᱝ ᱛᱮᱜᱮ ᱢᱮᱱᱫᱟᱹᱧ ᱵᱟᱠᱷᱟᱱ ᱯᱟᱪᱮᱫ ᱩᱱᱤ ᱢᱤᱫᱴᱟᱝ ᱩᱱᱤ ᱟᱯᱮ ᱚᱲᱟᱜ ᱥᱩᱨ ᱨᱤᱱᱤᱡ ᱵᱩᱞᱟᱠᱟᱱ ᱛᱟᱦᱮᱸᱫ ᱫᱚ ᱯᱟᱪᱮᱫ ᱚᱱᱠᱟᱢ ᱵᱩᱞ ᱞᱮᱱ ᱛᱟᱦᱮᱱᱟ ᱧᱮᱞ ᱢᱮ ᱟᱨ ᱞᱟᱹᱭ ᱵᱩᱡᱷᱟᱹᱣᱟᱢ ᱠᱟᱱᱟᱹᱧ ᱵᱮᱥ ᱴᱷᱤᱠ ᱢᱟᱱᱮ ᱠᱟᱹᱢᱤ ᱢᱮ ᱠᱟᱹᱢᱤ ᱫᱚ ᱠᱟᱹᱢᱤ ᱜᱮ ᱦᱩᱭᱩᱜᱼᱟ ᱥᱤᱛᱩᱝ ᱨᱮᱦᱚᱸ ᱡᱟᱹᱯᱩᱫ ᱨᱮᱦᱚᱸ ᱚᱱᱟ ᱜᱤᱧ ᱞᱟᱹᱭ ᱵᱩᱡᱷᱟᱹᱣᱟᱢ ᱠᱟᱱᱟ ᱢᱟ ᱛᱚᱵᱮ ᱚᱱᱟ ᱠᱚ ᱠᱟᱹᱢᱤ ᱥᱟᱹᱛ ᱵᱟᱲᱟ ᱠᱟᱛᱮᱫ ᱦᱤᱡᱩᱜ ᱢᱮ ᱟᱨ ᱵᱟᱡᱟᱨ ᱥᱮᱫ ᱠᱷᱚᱱᱟᱜ ᱥᱟᱢᱟᱱ ᱠᱚ ᱟᱹᱜᱩᱭ ᱛᱟᱵᱚᱱ ᱢᱮ ᱴᱷᱤᱠᱜᱮᱭᱟ ᱛᱚᱵᱮ ᱢᱟ ᱦᱮᱸ ᱦᱮᱸ